ᱦᱮᱞᱳ ᱦᱮᱸ ᱚᱠᱟᱨᱮ ᱫᱷᱚᱱᱤᱨᱟᱢ ᱵᱮᱱ ᱞᱟᱹᱭᱮᱫᱼᱟ ᱥᱮ ᱦᱳᱭ ᱦᱳᱭ ᱟᱨ ᱱᱮᱛᱟᱨ ᱯᱨᱮᱠᱴᱤᱥ ᱠᱚ ᱪᱮᱫ ᱞᱮᱠᱟ ᱦᱳᱭ ᱟᱨ ᱵᱮᱥ ᱫᱷᱟᱨᱟ ᱯᱨᱮᱠᱴᱤᱥ ᱵᱤᱱ ᱱᱚᱰᱮ ᱟᱵᱚ ᱥᱩᱨ ᱨᱮᱜᱮ ᱱᱳ ᱵᱷᱟᱱᱰᱟᱨ ᱞᱤᱜᱽ ᱥᱟᱵ ᱦᱩᱭ ᱠᱟᱱᱟ ᱟᱨ ᱠᱚᱲᱟ ᱠᱚ ᱟᱹᱰᱤ ᱡᱳᱨ ᱠᱚ ᱯᱮᱠᱴᱤᱥ ᱠᱚ ᱪᱷᱩᱴᱟᱹᱣ ᱠᱟᱱᱟ ᱟᱨ ᱚᱱᱟ ᱥᱟᱶᱛᱮ ᱟᱹᱵᱤᱱ ᱦᱚᱸ ᱟᱹᱞᱤᱧᱟᱜ ᱴᱤᱢ ᱨᱮᱵᱤᱱ ᱦᱳᱭ ᱟᱨ ᱱᱚᱣᱟ ᱟᱞᱮ ᱱᱚᱣᱟ ᱢᱚᱭᱫᱟᱱ ᱥᱮᱫ ᱦᱚᱸ ᱦᱮᱡ ᱧᱚᱜᱚᱜ ᱵᱤᱱ ᱡᱩᱫᱤ ᱥᱚᱢᱚᱭ ᱠᱚ ᱢᱮᱱᱟᱜ ᱠᱷᱟᱱ ᱧᱟᱢ ᱮᱫ ᱠᱷᱟᱱ ᱵᱤᱱ ᱯᱨᱮᱠᱴᱤᱥ ᱦᱚᱲ ᱦᱚᱸ ᱠᱟᱹᱡ ᱦᱳᱭ ᱚᱱᱟ ᱠᱷᱟᱱ ᱠᱚᱢᱵᱤᱱᱮᱥᱚᱱ ᱵᱮᱱᱟᱜᱼᱟ ᱛᱟᱞ ᱢᱮᱪ ᱡᱟᱦᱟᱸ ᱟᱵᱚ ᱚᱣᱟᱱ ᱴᱩ ᱚᱣᱟᱱ ᱴᱩ ᱡᱚᱠᱷᱚᱡ ᱵᱚᱱ ᱠᱷᱮᱞ ᱟᱥᱮ ᱚᱱᱟ ᱢᱮᱪᱤᱝ ᱚᱜᱼᱟ ᱦᱮᱸ ᱥᱮ ᱟᱨ ᱢᱮᱱ ᱞᱮᱠᱷᱟᱱ ᱫᱚ ᱩᱱᱟᱹᱜ ᱚᱥᱩᱵᱤᱫᱷᱟ ᱵᱟᱭ ᱦᱩᱭᱩᱜᱼᱟ ᱟᱨ ᱮᱠᱞᱟ ᱮᱠᱞᱟ ᱯᱮᱠᱴᱤᱥ ᱞᱮᱠᱷᱟᱱ ᱩᱱᱟᱹᱜ ᱠᱟᱹᱡ ᱛᱟᱞ ᱢᱮᱞ ᱨᱮ ᱜᱚᱲᱵᱚᱲᱮᱫᱼᱟᱭ ᱵᱩᱡᱷᱟᱹᱣ ᱦᱳᱭ ᱯᱮᱠᱴᱤᱥ ᱟᱵᱚ ᱠᱮᱯᱴᱮᱱ ᱜᱚᱢᱠᱮ ᱱᱚᱰᱮ ᱢᱮᱱᱟᱜ ᱠᱤᱱ ᱜᱮᱭᱟ ᱡᱮ ᱩᱱᱠᱤᱱ ᱦᱚᱸ ᱦᱳᱭ ᱟᱫᱚ ᱚᱱᱟ ᱥᱟᱶᱛᱮ ᱟᱹᱵᱤᱱ ᱦᱚᱸ ᱵᱮᱥᱴ ᱯᱞᱮᱭᱟᱨ ᱠᱟᱱᱟ ᱵᱤᱱ ᱥᱮ ᱵᱮᱥ ᱚᱱᱟ ᱪᱤᱠᱟᱹ ᱫᱟᱲᱮᱭᱟᱜᱼᱟ ᱟᱹᱵᱤᱱ ᱦᱩᱭᱩᱜᱼᱟ ᱦᱳᱭ ᱦᱳᱭ ᱟᱵᱚᱣᱟᱜ ᱱᱚᱰᱮ ᱜᱮ ᱦᱟᱸᱜ ᱤᱭᱟᱹ ᱱᱳᱵᱷᱟᱱᱰᱟᱨ ᱞᱤᱜᱽ ᱦᱮᱸ ᱥᱮ ᱦᱩᱭᱩᱜ ᱦᱳᱭ ᱦᱳᱭ ᱱᱤᱭᱟᱹ ᱫᱷᱟᱣ ᱦᱚᱸ ᱪᱮᱥᱴᱟᱭ ᱦᱩᱭᱩᱜᱼᱟ ᱵᱮᱥ ᱠᱷᱚᱱ ᱵᱮᱥ ᱠᱷᱮᱞ ᱦᱟᱸᱜ ᱟᱹᱵᱤᱱ ᱚᱱᱟ ᱤᱭᱟᱹᱨᱮ ᱪᱟᱲᱮ ᱠᱷᱚᱱ ᱪᱟᱲ ᱯᱟᱨᱯᱷᱚᱨᱢ ᱦᱩᱭᱩᱜᱼᱟ ᱟᱫᱚ ᱛᱟᱦᱞᱮ ᱦᱮᱸ ᱪᱮᱥᱴᱟᱭᱵᱤᱱ ᱡᱮ ᱵᱮᱥ ᱠᱷᱚᱱ ᱵᱮᱥ ᱯᱨᱮᱠᱴᱤᱥ ᱨᱮᱭᱟᱜ ᱪᱮᱥᱴᱟᱭ ᱵᱤᱱ ᱦᱳᱭ ᱛᱚ ᱳᱟᱨᱠ ᱟᱣᱩᱴ ᱵᱮᱥ ᱛᱮᱜᱮ ᱠᱚᱨᱟᱣ ᱵᱤᱱ ᱟᱨ ᱦᱮᱸ ᱥᱮ ᱴᱷᱤᱠ ᱴᱷᱤᱠ ᱜᱮᱭᱟ ᱛᱟᱦᱞᱮ